ᱯᱟᱸᱪ ᱮᱠ ᱫᱩᱦᱟᱡᱟᱨ ᱫᱩᱭ ᱪᱷᱚᱭ ᱟᱴ ᱫᱩᱭ ᱦᱟᱡᱟᱨ ᱫᱚᱥ ᱛᱮᱨᱚ ᱛᱤᱱ ᱫᱩᱭ ᱦᱟᱡᱟᱨ ᱵᱟᱨᱚ ᱟᱴ ᱥᱟᱛ ᱫᱩ ᱦᱟᱡᱟᱨ ᱟᱴᱷᱮᱨᱚ ᱠᱩᱲᱤ ᱪᱷᱚᱭ ᱫᱩ ᱦᱟᱡᱟᱨ ᱠᱩᱲᱤ